ᱦᱮᱞᱳ ᱥᱚᱨᱮᱱ ᱨᱚᱥᱴᱩᱨᱮᱱᱴ ᱥᱚᱨᱟᱭᱠᱮᱞᱞᱟ ᱟᱞᱮ ᱜᱟᱯᱟ ᱨᱟᱡᱽᱱᱚᱜᱚᱨ ᱠᱷᱚᱱᱟᱜ ᱮᱠ ᱵᱟᱡᱮ ᱞᱮ ᱥᱮᱱᱚᱜᱼᱟ ᱟᱞᱮ ᱞᱟᱹᱜᱤᱫ ᱫᱟᱠᱟ ᱯᱮ ᱵᱮᱱᱟᱣ ᱠᱟᱜᱼᱟ ᱟᱨ ᱫᱟᱠᱟ ᱥᱟᱶ ᱟᱞᱮ ᱞᱟᱹᱜᱤᱫ ᱦᱟᱹᱠᱩ ᱯᱮ ᱩᱛᱩ ᱠᱚᱣᱟ ᱟᱨ ᱚᱱᱟ ᱥᱟᱶᱛᱮ ᱴᱷᱟᱱᱰᱟ ᱠᱳᱞᱰᱨᱤᱝᱥ ᱯᱮ ᱫᱚᱦᱚᱭᱟ ᱟᱨ ᱟᱯᱮᱭᱟᱜ ᱨᱮᱥᱴᱩᱨᱮᱱᱴ ᱨᱮ ᱯᱟᱨᱠᱤᱝ ᱞᱟᱹᱜᱤᱫ ᱡᱟᱭᱜᱟ ᱢᱮᱱᱟᱜᱼᱟ ᱛᱚ ᱟᱞᱮ ᱵᱤᱱ ᱠᱷᱚᱵᱚᱨᱟᱞᱮᱭᱟ ᱱᱟᱯᱟᱭ ᱛᱮ ᱟᱨ ᱪᱮᱫᱼᱪᱮᱫ ᱟᱯᱮᱭᱟᱜ ᱨᱮᱥᱴᱩᱨᱮᱱᱴ ᱨᱮ ᱥᱩᱵᱤᱫᱷᱟ ᱢᱮᱱᱟᱜᱼᱟ ᱡᱚᱛᱚᱱᱟᱜ ᱜᱮ ᱢᱮᱱᱟᱜᱼᱟ ᱛᱚ ᱟᱨ ᱟᱞᱮ ᱯᱩᱨᱟᱹ ᱚᱲᱟᱜ ᱦᱚᱲ ᱞᱮ ᱥᱮᱱᱚᱜ ᱠᱟᱱᱟ ᱟᱞᱮ ᱞᱟᱹᱜᱤᱫ ᱪᱮᱭᱟᱨ ᱫᱚᱥᱴᱤ ᱫᱚᱨᱠᱟᱨ ᱡᱚᱛᱚ ᱦᱚᱲ ᱞᱟᱹᱜᱤᱫ ᱥᱩᱵᱤᱫᱷᱟ ᱫᱚᱦᱚᱣᱟᱞᱮᱭᱟᱯᱮ ᱟᱨ ᱟᱞᱮ ᱫᱚᱥ ᱡᱚᱱ ᱞᱟᱹᱜᱤᱫ ᱛᱮ ᱫᱟᱠᱟ ᱟᱨ ᱩᱛᱩ ᱠᱚ ᱱᱟᱯᱟᱭ ᱛᱮᱯᱮ ᱵᱮᱱᱟᱣ ᱠᱟᱜᱼᱟ ᱡᱚᱛᱚ ᱦᱚᱲ ᱞᱟᱹᱜᱤᱫ ᱟᱨ ᱠᱳᱞ ᱰᱨᱤᱝᱥ ᱠᱚᱯᱮ ᱵᱮᱵᱚᱥᱛᱟ ᱠᱟᱜᱼᱟ ᱡᱚᱛᱚ ᱦᱚᱲ ᱞᱟᱹᱜᱤᱫ ᱜᱮ ᱟᱨ ᱡᱚᱛᱚᱱᱟᱜ ᱥᱩᱵᱤᱫᱷᱟ ᱱᱟᱭ ᱛᱮᱜᱮᱼᱱᱟᱯᱟᱭ ᱛᱮᱜᱮ ᱯᱮ ᱮᱢᱟ ᱞᱮᱭᱟ ᱥᱩᱵᱤᱫᱷᱟ ᱛᱟᱦᱮᱱ ᱢᱟ ᱫᱚᱨᱠᱟᱨ ᱞᱟᱹᱠᱛᱤ ᱠᱟᱱᱟ ᱟᱞᱮ ᱞᱮ ᱠᱩᱥᱤᱜᱼᱟ ᱤᱱᱟᱹ ᱫᱚ